ᱢᱟᱲᱟᱝ ᱫᱚ ᱟᱹᱰᱤ ᱤᱭᱟᱹ ᱨᱮ ᱵᱮᱯᱟᱨᱤᱭᱟᱹ ᱠᱚᱠᱚ ᱦᱮᱡ ᱞᱮᱱᱟ ᱴᱟᱴᱟ ᱦᱟᱲᱟᱢ ᱠᱚᱦᱚᱸ ᱩᱱᱠᱩ ᱦᱚᱸ ᱩᱱᱤ ᱦᱚᱸ ᱢᱤᱫᱴᱟᱱ ᱵᱮᱯᱟᱨᱤᱭᱟᱹ ᱜᱮ ᱠᱟᱱᱟᱭ ᱢᱟᱲᱟᱝ ᱫᱚ ᱛᱩᱢᱫᱟᱜ ᱴᱟᱢᱟᱠ ᱪᱮᱫ ᱦᱚᱸ ᱵᱟᱭ ᱵᱟᱲᱟᱭ ᱛᱟᱦᱮᱱ ᱵᱟᱝ ᱵᱟᱲᱟᱭᱚᱜ ᱠᱟᱱ ᱛᱟᱦᱮᱱ ᱛᱳ ᱱᱤᱛᱚᱜ ᱫᱚ ᱩᱱᱠᱩ ᱦᱚᱛᱮ ᱛᱮ ᱡᱚᱛᱣᱟᱜ ᱵᱚᱱ ᱪᱮᱫ ᱟᱱᱟ ᱛᱚ ᱩᱱᱠᱩ ᱦᱚᱸ ᱛᱤᱨᱭᱳ ᱵᱟᱱᱟᱢ ᱠᱚ ᱱᱤᱭᱟᱹ ᱠᱚᱦᱚᱸ ᱡᱚᱛᱚᱣᱟᱜ ᱜᱮ ᱪᱮᱫ ᱵᱟᱲᱟᱭᱮᱱᱟᱵᱚᱱ ᱟᱫᱚ ᱱᱚᱣᱟ ᱠᱚᱨᱮᱱ ᱫᱚ ᱪᱮᱫ ᱛᱮᱫ ᱦᱚᱸ ᱵᱟᱠᱚ ᱵᱟᱲᱟᱭ ᱛᱟᱦᱮᱱ ᱤᱥᱤᱜᱮ ᱪᱮᱫ ᱢᱟᱱᱮ ᱩᱱᱠᱩ ᱠᱚ ᱵᱮᱯᱟᱨᱤᱭᱟᱹ ᱠᱚᱠᱚ ᱛᱟᱦᱮᱸ ᱞᱮᱱᱟᱭ ᱴᱟᱴᱟ ᱦᱟᱲᱟᱢ ᱦᱚᱸ ᱛᱳ ᱩᱱᱤ ᱦᱚᱸ ᱚᱱᱠᱟ ᱜᱮ ᱞᱟᱹᱭ ᱟᱵᱚᱱ ᱠᱟᱱ ᱛᱟᱦᱮᱱᱟᱭ ᱞᱟᱹᱭ ᱵᱟᱲᱟ ᱞᱟᱹᱭ ᱟᱠᱟᱫ ᱠᱚᱣᱟᱭ ᱤᱭᱟᱹ ᱠᱟᱛᱮᱫ ᱦᱚᱸ ᱛᱩᱢᱫᱟᱜ ᱴᱟᱢᱟᱠ ᱤᱭᱟᱹ ᱠᱟᱛᱮᱫ ᱦᱚᱸ ᱪᱮᱫ ᱞᱮᱠᱟ ᱩᱱᱤ ᱦᱚᱸ ᱢᱤᱫᱴᱟᱱ ᱵᱮᱯᱟᱨᱤᱭᱟᱹ ᱠᱟᱱᱟᱭ ᱥᱮ ᱛᱳ ᱩᱱᱤ ᱦᱚᱸ ᱪᱮᱫ ᱞᱮᱠᱟ ᱨᱟᱠᱟᱵ ᱵᱚᱱᱟᱭ ᱟᱵᱚ ᱦᱚᱸ ᱱᱟᱥᱮ ᱦᱚᱸ ᱤᱭᱟᱹ ᱪᱮᱫ ᱦᱚᱸ ᱵᱟᱵᱚᱱ ᱵᱟᱲᱟᱭ ᱛᱟᱦᱮᱱ ᱟᱨ ᱫᱚ ᱩᱱᱤ ᱞᱟᱹᱭ ᱵᱟᱲᱟ ᱠᱟᱛᱮᱫ ᱜᱮ ᱟᱵᱚ ᱦᱚᱸᱵᱚᱱ ᱤᱭᱟᱹᱭ ᱱᱟ ᱥᱮᱪᱮᱫ ᱮᱱᱟ ᱵᱚᱱ ᱤᱭᱟᱹ ᱡᱚᱛᱚ ᱚᱲ ᱜᱮ ᱠᱟᱹᱴᱤᱡ ᱪᱤᱨᱜᱟᱹᱞ ᱮᱱᱟ ᱵᱚᱱ ᱱᱤᱛᱚᱜ ᱟᱵᱚ ᱪᱮᱫ ᱵᱮᱯᱟᱨᱤᱭᱟᱹ ᱠᱟᱱᱟ ᱥᱮ ᱡᱚᱛᱚ ᱦᱚᱲ ᱡᱚᱛᱚᱣᱟᱜ ᱪᱮᱫ ᱜᱮ ᱟᱨᱦᱚᱸ ᱪᱮᱫ ᱠᱮᱫ ᱠᱷᱟᱱ ᱱᱮᱛᱟᱨ ᱫᱚ ᱡᱚᱛᱚ ᱦᱚᱲ ᱵᱟᱠᱚ ᱪᱮᱫ ᱮᱫᱟ ᱵᱟᱠᱷᱟᱱ ᱫᱚ ᱪᱮᱫ ᱦᱚᱸ ᱵᱟᱠᱚ ᱵᱟᱲᱟᱭ ᱛᱟᱦᱮᱱ